ᱦᱮᱸ ᱱᱚᱸᱰᱮ ᱵᱚᱠᱟᱨᱳ ᱨᱮ ᱫᱤᱥᱚᱢ ᱡᱟᱦᱮᱨ ᱢᱮᱱᱛᱮ ᱢᱤᱫᱴᱟᱝ ᱠᱚ ᱤᱭᱟᱹ ᱠᱟᱜᱼᱟ ᱵᱮᱱᱟᱣ ᱟᱠᱟᱱᱟ ᱥᱮᱠᱴᱚᱨ ᱯᱷᱳᱨ ᱨᱮ ᱟᱫᱚ ᱚᱱᱟ ᱠᱷᱟᱲᱟᱨᱮ ᱱᱚᱝᱠᱟ ᱰᱟᱱᱴᱟ ᱠᱚᱞᱮ ᱮᱱᱮᱡ ᱵᱟᱲᱟ ᱟᱠᱟᱫ ᱟᱞᱮ ᱟᱨ ᱫᱟᱸᱥᱟᱭ ᱠᱚ ᱟᱹᱞᱤᱧ ᱜᱮᱞᱤᱧ ᱮᱱᱮᱡ ᱪᱚᱞ ᱠᱚ ᱛᱟᱦᱮᱸ ᱠᱟᱱᱟ ᱫᱟᱸᱥᱟᱭ ᱮᱱᱮᱡ ᱡᱟᱦᱟᱸ ᱞᱮᱠᱟ ᱱᱚᱜᱼᱚᱭ ᱫᱚᱥᱨᱟ ᱢᱟᱲᱟᱝ ᱨᱮ ᱟᱵᱚ ᱫᱚᱥᱨᱟ ᱵᱚᱸᱜᱟ ᱵᱚᱸᱜ ᱵᱚᱞᱚᱱ ᱫᱟᱸᱥᱟᱭ ᱵᱚᱸᱜᱟ ᱵᱚᱞᱚᱱ ᱞᱮᱠᱷᱟᱱ ᱫᱟᱸᱥᱟᱭ ᱵᱚᱱ ᱮᱱᱮᱡᱼᱟ ᱚᱱᱟ ᱨᱮᱜᱮ ᱫᱮᱢᱤ ᱫᱩᱨᱜᱟᱹ ᱵᱚᱱ ᱟᱥᱮᱱ ᱠᱤᱱᱟᱵᱚᱱ ᱟᱫᱚ ᱚᱱᱟ ᱠᱚ ᱟᱹᱰᱤ ᱞᱟᱹᱠᱛᱤᱭᱟᱱᱟᱜ ᱡᱤᱱᱤᱥ ᱠᱟᱱᱟ ᱟᱫᱚ ᱱᱮᱛᱟᱨ ᱠᱚ ᱜᱤᱫᱽᱨᱟᱹ ᱫᱚ ᱚᱱᱟ ᱦᱚᱸ ᱵᱟᱠᱚ ᱧᱮᱞ ᱡᱚᱝ ᱠᱟᱱᱟ ᱟᱨ ᱧᱮᱞ ᱟᱠᱚ ᱪᱮᱠᱟᱛᱮ ᱟᱵᱚ ᱦᱟᱯᱲᱟᱢ ᱠᱚᱜᱮ ᱢᱟᱨᱮ ᱦᱚᱲ ᱜᱮ ᱵᱟᱵᱩ ᱵᱚᱱ ᱠᱩᱨᱩᱢᱩᱴᱩᱭ ᱠᱷᱟᱱ ᱚᱱᱟ ᱵᱟᱭ ᱜᱟᱱᱚᱜ ᱠᱟᱱᱟ ᱥᱮ ᱟᱫᱚ ᱚᱱᱟ ᱠᱚ ᱜᱟᱱᱚᱜ ᱞᱟᱜᱟᱛᱮ ᱢᱤᱫᱴᱟᱝ ᱧᱮᱞ ᱦᱩᱭᱩᱜᱼᱟ ᱡᱮ ᱚᱱᱮ ᱟᱵᱚ ᱡᱟᱦᱟᱸ ᱦᱤᱞᱳᱜ ᱜᱮ ᱯᱟᱪᱷᱮ ᱪᱚ ᱱᱚᱣᱟ ᱫᱩᱱᱤᱭᱟ ᱫᱷᱟᱹᱨᱛᱤ ᱵᱟᱹᱜᱤ ᱠᱟᱛᱮ ᱵᱚ ᱪᱟᱞᱟᱜᱼᱟ ᱮᱱᱠᱷᱟᱱ ᱚᱱᱟ ᱦᱚᱸ ᱥᱟᱶ ᱤᱫᱤ ᱫᱟᱲᱮᱭᱟᱜᱼᱟ ᱵᱟᱲᱟᱭ ᱵᱟᱲᱟᱭ ᱦᱚᱲ ᱠᱚ ᱵᱟᱰᱟᱭ ᱦᱚᱲ ᱞᱮᱠᱟᱛᱮᱫᱚ ᱢᱟᱱᱮ ᱟᱵᱚ ᱱᱚᱣᱟ ᱠᱚᱫᱚ ᱜᱤᱫᱟᱹᱨ ᱪᱮᱛᱟᱱ ᱨᱮ ᱪᱟᱞ ᱦᱚᱴᱚ ᱞᱟᱹᱠᱛᱤ ᱠᱟᱱᱟ ᱟᱨ ᱩᱱᱠᱩ ᱵᱟᱰᱟᱭ ᱦᱚᱪᱚ ᱞᱟᱹᱠᱛᱤ ᱠᱟᱱᱟ ᱟᱨ ᱡᱩᱫᱤ ᱚᱱᱟ ᱠᱚ ᱟᱵᱚ ᱵᱟᱵᱚᱱ ᱞᱟᱹᱭ ᱫᱟᱲᱮᱭᱟᱠᱚ ᱵᱟᱵᱚ ᱤᱭᱟᱹ ᱫᱟᱲᱮᱭᱟᱠᱚᱣᱟ ᱮᱱᱠᱷᱟᱱ ᱵᱟᱭ ᱜᱟᱱᱚᱜ ᱠᱟᱱᱟ ᱟᱨ ᱫᱟᱸᱥᱟᱭ ᱱᱚᱝᱠᱟᱱ ᱮᱱᱮᱡ ᱠᱟᱱᱟ ᱵᱚᱸᱜᱟ ᱵᱩᱨᱩ ᱨᱮ ᱮᱱᱮᱡ ᱠᱟᱱᱟ ᱵᱚᱸᱜᱟ ᱵᱩᱨᱩ ᱥᱟᱶᱛᱮ ᱟᱵᱚᱨᱮᱱ ᱡᱟᱦᱟᱸ ᱜᱮ ᱱᱟᱜᱟᱢ ᱥᱟᱠᱟᱢ ᱨᱮ ᱚᱠᱟ ᱞᱮᱠᱟ ᱚᱞ ᱠᱟᱛᱮ ᱠᱚ ᱫᱚᱦᱚ ᱞᱮᱫ ᱛᱟᱦᱮᱸ ᱠᱟᱱᱟ ᱫᱟᱸᱥᱟᱭ ᱫᱚᱱ ᱚᱠᱟ ᱪᱮᱫ ᱠᱷᱟᱹᱛᱤᱨ ᱛᱮ ᱪᱮᱞᱟ ᱵᱩᱨᱩ ᱮᱱᱮᱡ ᱠᱟᱱᱟ ᱚᱠᱟ ᱞᱮᱠᱟ ᱨᱮᱜᱮ ᱟᱥᱮᱱ ᱞᱮᱫ ᱠᱚᱣᱟ ᱵᱚᱸᱜᱟ ᱵᱩᱨᱩ ᱠᱚ ᱚᱱᱟᱫᱚ ᱟᱵᱚᱨᱮᱱ ᱤᱭᱟᱹ ᱠᱟᱱᱟ ᱚᱱᱟ ᱚᱱᱟ ᱠᱚᱨᱮᱞᱤᱧ ᱥᱮᱞᱮᱫ ᱟᱠᱟᱱᱟ ᱟᱨ ᱚᱱᱟ ᱠᱚᱨᱮ ᱥᱮᱞᱮᱫ ᱠᱟᱛᱮᱫ ᱡᱟᱦᱟᱸ ᱞᱮᱠᱟ ᱨᱟᱭᱨᱚᱝᱯᱩᱨ ᱨᱟᱭᱨᱚᱢᱯᱩᱨ ᱚᱱᱟ ᱤᱭᱟᱹᱨᱮ ᱢᱤᱫ ᱫᱷᱟᱣ ᱦᱩᱭ ᱞᱮᱱ ᱛᱟᱦᱮᱸ ᱠᱟᱱᱟ ᱚᱱᱟ ᱢᱤᱫᱩᱱ ᱛᱟᱞᱟᱨᱮ ᱟᱞᱮ ᱚᱱᱟ ᱫᱟᱸᱥᱟᱭ ᱨᱮᱱᱟᱜ ᱠᱚᱢᱯᱤᱴᱤᱥᱮᱱ ᱞᱮ ᱫᱚᱦᱚ ᱞᱮᱫ ᱛᱟᱦᱮᱸ ᱠᱟᱱᱟ ᱠᱚ ᱚᱸᱰᱮᱞᱮ ᱤᱭᱟᱹ ᱞᱮᱱ ᱛᱟᱦᱮᱸ ᱠᱟᱱᱟ ᱚᱸᱰᱮ ᱠᱷᱚᱱᱦᱚᱸ ᱯᱨᱟᱭᱤᱡᱽ ᱟᱹᱜᱩᱞᱮᱱ ᱛᱟᱦᱮᱸ ᱠᱟᱱᱟ ᱚᱱᱠᱟ ᱞᱮ ᱠᱩᱨᱩᱢᱩᱴᱩ ᱞᱮᱫ ᱛᱟᱦᱮᱸ ᱠᱟᱱᱟ